ᱛᱮᱦᱮᱧᱟᱜ ᱱᱚᱣᱟ ᱡᱮᱜᱮᱫ ᱡᱟᱠᱟᱛ ᱨᱮ ᱥᱟᱱᱠᱛᱟᱞᱤ ᱯᱟᱹᱨᱥᱤ ᱨᱚᱨᱚᱲᱟᱱ ᱦᱚᱲ ᱠᱚᱫᱚ ᱟᱹᱰᱤ ᱰᱷᱮᱨᱜᱮ ᱢᱮᱱᱟᱜ ᱠᱚᱣᱟ ᱱᱤᱦᱟᱹᱛ ᱢᱤᱫ ᱢᱚᱬᱮ ᱜᱮᱞ ᱜᱟᱱ ᱢᱚᱬᱮ ᱜᱮᱞ ᱞᱟᱠᱷ ᱜᱟᱱ ᱦᱚᱲ ᱢᱮᱱᱟᱜ ᱠᱚᱣᱟ ᱟᱫᱚ ᱱᱩᱠᱩ ᱠᱚ ᱱᱚᱣᱟ ᱯᱟᱹᱨᱥᱤ ᱦᱟᱨᱟ ᱵᱩᱨᱩᱭ ᱞᱟᱹᱜᱤᱫ ᱱᱟᱯᱟᱭ ᱜᱮᱠᱚ ᱪᱷᱩᱴᱟᱹᱣᱟᱠᱟᱱᱟ ᱟᱫᱚ ᱱᱚᱣᱟ ᱯᱟᱹᱨᱥᱤ ᱦᱟᱨᱟ ᱵᱩᱨᱩᱨᱮ ᱚᱱᱚᱞᱤᱭᱟᱹ ᱠᱚᱦᱚᱸ ᱞᱟᱹᱠᱛᱤᱜ ᱜᱮᱭᱟ ᱟᱨ ᱱᱩᱠᱩ ᱚᱱᱚᱞᱤᱭᱟᱹ ᱠᱚᱫᱚ ᱩᱥᱠᱟᱹᱣ ᱦᱚᱸ ᱮᱢᱚᱜ ᱫᱚᱨᱠᱟᱨ ᱠᱟᱱᱟ ᱟᱨ ᱚᱞ ᱠᱟᱛᱮᱫ ᱯᱩᱛᱷᱤ ᱵᱟᱠᱚ ᱪᱷᱟᱯᱟ ᱫᱟᱲᱮᱭᱟᱜ ᱠᱟᱱᱟ ᱱᱚᱜᱼᱚ ᱱᱚᱝᱠᱟ ᱟᱱᱟᱴ ᱥᱤᱨᱡᱟᱹᱣᱚᱜ ᱠᱟᱱᱟ ᱡᱟᱦᱟᱸᱭ ᱚᱞᱮᱫᱼᱟᱭ ᱯᱩᱛᱷᱤ ᱪᱤᱠᱟᱹᱛᱮᱭ ᱪᱷᱟᱯᱟᱭᱟᱭ ᱟᱫᱚ ᱱᱚᱜᱼᱚ ᱱᱚᱝᱠᱟᱱ ᱟᱱᱟᱴ ᱟᱵᱚ ᱛᱟᱞᱟᱨᱮ ᱦᱩᱭᱟᱠᱟᱱᱟ ᱟᱨ ᱚᱱᱚᱞᱤᱭᱟᱹ ᱜᱟᱶᱛᱟ ᱠᱚᱦᱚᱸ ᱱᱟᱯᱟᱭ ᱚᱠᱚᱡᱽ ᱛᱟᱞᱢᱮᱞ ᱠᱟᱛᱮᱫ ᱪᱟᱞᱟᱜ ᱦᱩᱭᱩᱜ ᱛᱟᱠᱚᱣᱟ ᱜᱚᱲᱚᱼᱜᱚᱯᱚᱲᱚ ᱠᱟᱹᱢᱤ ᱦᱩᱭᱩᱜᱼᱟ ᱱᱚᱣᱟᱦᱚᱸ ᱠᱟᱛᱷᱟ ᱠᱟᱱ ᱜᱮᱭᱟ ᱟᱫᱚ ᱟᱵᱚ ᱛᱟᱞᱟᱨᱮ ᱟᱹᱰᱤ ᱦᱤᱸᱥᱟᱹ ᱥᱩᱭᱟᱹ ᱚᱱᱚᱞᱤᱭᱟᱹ ᱠᱚᱦᱚᱸ ᱦᱮᱱᱟᱜ ᱠᱚᱣᱟ ᱦᱮᱸ ᱞᱟᱛᱟᱨ ᱫᱷᱟᱯ ᱨᱮᱱ ᱚᱱᱚᱞᱤᱭᱟᱹ ᱫᱚ ᱪᱮᱛᱟᱱ ᱫᱷᱟᱯ ᱛᱮ ᱵᱟᱠᱚ ᱥᱮᱱ ᱦᱚᱪᱚᱣᱟᱠᱚᱣᱟ ᱱᱚᱜᱼᱚ ᱱᱚᱝᱠᱟ ᱟᱵᱚᱣᱟᱜ ᱥᱟᱱᱛᱟᱞᱤ ᱯᱟᱹᱨᱥᱤ ᱨᱚᱼᱨᱚᱲ ᱦᱚᱲ ᱠᱚᱣᱟᱜ ᱫᱚ ᱟᱹᱰᱤᱜᱮ ᱱᱚᱜᱼᱚ ᱱᱚᱝᱠᱟᱱ ᱟᱱᱟᱴ ᱥᱤᱨᱡᱟᱹᱣᱚᱜ ᱠᱟᱱᱟ ᱟᱫᱚ ᱱᱚᱣᱟ ᱠᱚ ᱟᱱᱟᱴ ᱥᱟᱦᱟᱭ ᱞᱟᱹᱜᱤᱫ ᱛᱮᱫᱚ ᱟᱵᱚ ᱠᱚ ᱥᱟᱱᱟᱢ ᱚᱱᱚᱞᱤᱭᱟᱹ ᱠᱚ ᱢᱤᱫᱩᱜ ᱦᱩᱭᱩᱜ ᱛᱟᱵᱚᱱᱟ ᱟᱨ ᱢᱤᱫ ᱠᱟᱛᱮᱫ ᱟᱵᱚ ᱡᱚᱛᱚᱣᱟᱜ ᱠᱟᱹᱢᱤ ᱦᱩᱭᱩᱜ ᱛᱟᱵᱚᱱᱟ ᱫᱤᱥᱚᱢ ᱥᱚᱨᱠᱟᱨ ᱦᱚᱸ ᱡᱟᱛᱮ ᱟᱵᱚᱣᱟᱜ ᱯᱟᱹᱨᱥᱤ ᱦᱟᱨᱟᱵᱩᱨᱩᱭ ᱞᱟᱹᱜᱤᱫᱛᱮ ᱟᱹᱰᱤ ᱫᱤᱲᱦᱚ ᱠᱮᱴᱮᱡᱽ ᱦᱩᱭᱩᱜ ᱫᱚᱨᱠᱟᱨᱚᱜ ᱛᱟᱭᱟ ᱟᱫᱚ ᱱᱚᱜᱼᱚᱭ ᱱᱚᱝᱠᱟ ᱟᱵᱚᱣᱟᱜ ᱱᱚᱣᱟ ᱫᱤᱥᱚᱢ ᱨᱮ ᱵᱷᱟᱨᱚᱛ ᱥᱚᱨᱠᱟᱨ ᱦᱚᱸ ᱤᱨᱟᱹᱞᱟᱱᱟᱜ ᱤᱨᱟᱹᱞᱟᱱᱟᱜ ᱨᱟᱫᱟ ᱨᱮᱫᱚᱭ ᱥᱮᱞᱮᱫ ᱟᱠᱟᱫ ᱜᱮᱭᱟ ᱟᱫᱚ ᱚᱱᱟᱨᱮ ᱥᱮᱞᱮᱫ ᱠᱟᱛᱮᱫ ᱥᱩᱢᱩᱝ ᱛᱮᱫᱚ ᱵᱟᱝ ᱜᱟᱱᱚᱜᱼᱟ ᱟᱵᱚᱦᱚᱸ ᱦᱚᱲ ᱠᱚᱦᱚᱸ ᱱᱚᱣᱟ ᱟᱵᱚᱣᱟᱜ ᱯᱟᱹᱨᱥᱤ ᱦᱟᱨᱟ ᱵᱩᱨᱩᱭ ᱞᱟᱹᱜᱤᱫᱛᱮ ᱱᱟᱯᱟᱭ ᱚᱠᱚᱡᱽ ᱪᱮᱫᱚᱜ ᱦᱩᱭᱩᱜᱼᱟ ᱚᱞᱪᱤᱠᱤᱛᱮ ᱚᱞᱚᱜ ᱦᱩᱭᱩᱜᱼᱟ ᱯᱟᱲᱦᱟᱜ ᱦᱩᱭᱩᱜᱼᱟ ᱟᱨ ᱱᱚᱜᱼᱚᱭ ᱱᱚᱝᱠᱟ ᱪᱮᱫ ᱠᱟᱛᱮᱭᱮᱱᱟᱜᱮ ᱜᱚᱴᱟ ᱟᱥᱲᱟ ᱠᱩᱞᱟᱹᱣ ᱦᱩᱭᱩᱜᱼᱟ ᱟᱵᱚᱨᱤᱱ ᱯᱷᱟᱹᱴᱣᱟᱹ ᱠᱚᱦᱚᱸ ᱩᱱᱠᱩ ᱪᱮᱫᱚᱜ ᱵᱷᱮᱡᱟ ᱠᱚ ᱦᱩᱭᱩᱜᱼᱟ ᱥᱟᱱᱛᱟᱲᱤ ᱛᱮᱜᱮ ᱠᱚ ᱚᱞᱚᱜ ᱢᱟᱠᱚ ᱯᱟᱲᱦᱟᱜ ᱢᱟᱠᱚ ᱱᱚᱜᱼᱚ ᱱᱚᱝᱠᱟᱱ ᱠᱟᱛᱷᱟ ᱟᱵᱚ ᱱᱚᱣᱟ ᱫᱤᱥᱚᱢ ᱨᱮ ᱥᱟᱱᱛᱟᱲᱤ ᱯᱟᱹᱨᱥᱤ ᱨᱮᱱᱟᱜ ᱟᱱᱟᱴ ᱫᱚ ᱟᱫᱚ ᱱᱚᱣᱟ ᱠᱚ ᱟᱱᱟᱴ ᱥᱟᱦᱟᱭ ᱞᱟᱹᱜᱤᱫᱛᱮ ᱴᱚᱴᱷᱟ ᱠᱮ ᱴᱚᱴᱷᱟᱞᱮ ᱪᱷᱩᱴᱟᱹᱣᱟᱠᱟᱱ ᱜᱮᱭᱟ ᱱᱚᱜᱼᱚᱭ ᱟᱨ ᱱᱚᱣᱟ ᱟᱱᱟᱴ ᱥᱟᱦᱟ ᱠᱟᱛᱮᱫ ᱟᱹᱰᱤ ᱟᱹᱰᱤᱞᱮ ᱠᱟᱹᱢᱤ ᱠᱟᱱ ᱜᱮᱭᱟ ᱚᱞᱪᱤᱠᱤᱞᱮ ᱪᱮᱫ ᱟᱠᱚ ᱠᱟᱱᱟ ᱟᱵᱚᱣᱟᱜ ᱥᱟᱱᱛᱟᱲᱤ ᱯᱟᱹᱨᱥᱤᱞᱮ ᱦᱟᱨᱟ ᱵᱩᱨᱩᱭᱮᱫᱟ ᱟᱨ ᱚᱱᱚᱞᱤᱭᱟᱹ ᱠᱚᱦᱚᱸ ᱠᱚ ᱥᱤᱨᱡᱟᱹᱜ ᱠᱟᱱᱟ ᱚᱞ ᱦᱚᱸᱠᱚ ᱚᱞᱮᱜᱼᱟ ᱟᱨ ᱯᱩᱛᱷᱤ ᱦᱚᱸᱠᱚ ᱪᱷᱟᱯᱟᱭᱮᱫ ᱜᱮᱭᱟ ᱟᱫᱚ ᱱᱚᱜᱼᱚ ᱱᱚᱝᱠᱟ ᱟᱞᱮ ᱟᱹᱰᱤ ᱱᱟᱯᱟᱭ ᱜᱮᱞᱮ ᱠᱟᱹᱢᱤ ᱠᱟᱱᱟ ᱟᱨ ᱵᱷᱟᱨᱚᱛ ᱫᱤᱥᱚᱢ ᱨᱮ ᱩᱱᱤ ᱥᱚᱨᱠᱟᱨ ᱦᱚᱸᱭ ᱠᱟᱹᱢᱤ ᱠᱟᱱ ᱜᱮᱭᱟ ᱛᱚᱵᱮ ᱟᱨᱚ ᱯᱚᱱᱚᱛ ᱥᱚᱨᱠᱟᱨ ᱠᱚᱦᱚᱸ ᱠᱟᱹᱢᱤ ᱦᱩᱭᱩᱜ ᱛᱟᱠᱚᱣᱟ ᱡᱮᱞᱮᱠᱟ ᱯᱚᱥᱪᱤᱱ ᱵᱟᱝᱞᱟ ᱯᱚᱱᱚᱛ ᱨᱮᱫᱚ ᱟᱹᱰᱤ ᱱᱟᱯᱟᱭᱜᱮ ᱚᱞ ᱯᱟᱹᱨᱥᱤ ᱪᱟᱞᱟᱜ ᱠᱟᱱᱟ ᱚᱸᱰᱮ ᱫᱚ ᱵᱷᱟᱥᱟ ᱱᱤᱭᱮ ᱩᱛᱱᱟᱹᱣ ᱦᱩᱭᱩᱜ ᱠᱟᱱᱟ ᱟᱹᱰᱤᱜᱮ ᱱᱟᱯᱟᱭ ᱚᱠᱚᱡᱽ ᱠᱟᱹᱢᱤᱦᱚᱨᱟ ᱪᱟᱞᱟᱜ ᱠᱟᱱᱟ ᱟᱨ ᱱᱟᱯᱟᱭᱜᱮ ᱚᱨᱡᱚᱦᱚᱸ ᱧᱟᱢᱚᱜ ᱠᱟᱱᱟ